ᱫᱟᱬᱟᱱ ᱞᱟᱜᱟᱱ ᱛᱮᱫᱚ ᱤᱧ ᱡᱟᱹᱥᱛᱤᱧ ᱠᱤᱞᱩᱥᱤᱭᱟᱜᱼᱟ ᱨᱟᱛᱟᱝ ᱵᱩᱨᱩ ᱵᱤᱨ ᱠᱚ ᱟᱨ ᱦᱚᱧ ᱠᱩᱥᱤᱭᱟᱜ ᱟ ᱡᱟᱦᱟᱸ ᱫᱚ ᱜᱟᱡᱟᱲ ᱵᱤᱨ ᱴᱩᱥᱟᱨ ᱛᱮ ᱯᱮᱨᱮᱡ ᱵᱩᱨᱩ ᱴᱩᱥᱟᱨ ᱛᱮ ᱯᱮᱨᱮᱡ ᱵᱩᱨᱩ ᱡᱮ ᱞᱮᱠᱟ ᱦᱤᱢᱟᱞᱚᱭ ᱥᱟᱺᱜᱤᱧ ᱠᱷᱚᱱᱟᱜ ᱟᱹᱰᱤ ᱧᱟᱞᱟᱛ ᱜᱮ ᱧᱮᱞ ᱧᱟᱢᱚᱜᱼᱟ ᱯᱩᱱ ᱜᱮ ᱴᱩᱥᱟᱨ ᱛᱮ ᱢᱮᱱᱫᱚ ᱵᱚᱨᱚᱯᱷ ᱛᱮ ᱯᱮᱨᱮᱡ ᱟᱠᱟᱫ ᱜᱮ ᱛᱟᱦᱮᱱᱟ ᱟᱨ ᱜᱟᱡᱟᱲ ᱵᱤᱨ ᱫᱚ ᱦᱮᱢᱟᱞ ᱜᱮ ᱦᱚᱭ ᱚᱱᱟ ᱵᱤᱨ ᱠᱚᱨᱮ ᱪᱮᱬᱮ ᱪᱤᱯᱨᱩᱫ ᱵᱤᱧ ᱠᱤᱫᱤᱢ ᱥᱟᱱᱟᱢ ᱠᱚᱜᱮ ᱴᱷᱟᱶ ᱠᱟᱛᱮᱜ ᱠᱚ ᱛᱟᱦᱮᱱᱟ ᱵᱤᱨ ᱨᱮ ᱧᱟᱢᱚᱜ ᱟᱱ ᱛᱤᱨᱤᱞ ᱛᱟᱨᱚᱜ ᱡᱚᱢᱟᱜ ᱟᱭᱢᱟ ᱞᱮᱠᱟᱱᱟ ᱫᱩᱨᱤᱵᱽ ᱠᱚ ᱜᱮ ᱧᱮᱞ ᱧᱟᱢᱚᱜᱼᱟ ᱚᱸᱰᱮ ᱫᱚ ᱟᱨ ᱦᱚᱸ ᱨᱟᱱ ᱢᱩᱨᱜᱟᱹᱱ ᱦᱚᱸ ᱧᱟᱢᱚᱜᱼᱟ ᱚᱱᱟ ᱛᱮ ᱤᱧᱫᱚ ᱡᱟᱹᱥᱛᱤ ᱠᱟᱭ ᱛᱮ ᱫᱟᱬᱟᱱ ᱞᱟᱜᱟᱱ ᱛᱮᱫᱚᱧ ᱠᱩᱥᱤᱭᱟᱜᱼᱟ ᱵᱤᱨ ᱵᱩᱨᱩ ᱠᱚ